ᱤᱧ ᱫᱚ ᱠᱟᱛᱞᱟ ᱦᱟᱹᱠᱩᱧ ᱠᱩᱥᱤᱭᱟᱠᱩᱣᱟ ᱥᱟᱫᱟᱨᱚᱱ ᱦᱚᱲᱠᱚᱫᱚ ᱟᱭᱢᱟᱞᱮᱠᱟᱱ ᱦᱟᱹᱠᱩ ᱠᱩ ᱠᱩᱥᱤᱭᱟᱠᱩᱣᱟ ᱡᱮᱢᱚᱱ ᱨᱩᱭᱦᱚᱸ ᱤᱞᱤᱥ ᱦᱚᱸ ᱟᱨ ᱵᱤᱥᱮᱥ ᱠᱟᱛᱮ ᱵᱟᱝᱞᱟᱫᱮᱥᱤ ᱤᱞᱤᱥ ᱫᱚ ᱫᱚᱢᱮᱧ ᱠᱩᱥᱤᱭᱟᱠᱩᱣᱟ ᱫᱚᱢᱮ ᱪᱚᱨᱚᱠ ᱚᱱᱟᱫᱚ ᱫᱚᱢᱮ ᱠᱩ ᱥᱤᱵᱤᱞᱟ ᱟᱨ ᱥᱟᱫᱷᱟᱨᱚᱱ ᱦᱚᱲᱫᱚ ᱟᱹᱰᱤ ᱟᱭᱢᱟ ᱞᱮᱠᱟᱱ ᱯᱩᱴᱷᱤ ᱦᱩᱭᱱᱟ ᱟᱨ ᱪᱟᱹᱲᱠᱟᱹ ᱦᱟᱹᱠᱩ ᱠᱩ ᱠᱩᱥᱤᱭᱟᱠᱩᱣᱟ ᱟᱨ ᱦᱚ ᱯᱚᱱᱟ ᱦᱟᱹᱠᱩ ᱦᱚᱸ ᱪᱟᱨᱟᱯᱚᱱᱟ ᱡᱟᱦᱟᱸᱭ ᱫᱚᱠᱩ ᱢᱮᱛᱟᱠᱚᱣᱟ ᱟᱨ ᱦᱚᱸ ᱫᱩᱬᱤ ᱦᱟᱹᱠᱩ ᱠᱚᱦᱚᱸ ᱦᱚᱠᱩ ᱠᱩᱥᱤᱭᱟᱠᱩᱣᱟ ᱵᱟᱺᱵᱤ ᱦᱟᱹᱠᱩ ᱦᱚᱸ ᱟᱨᱚ ᱤᱪᱟᱹᱜ ᱦᱟᱹᱠᱩ ᱦᱚᱸ ᱡᱚᱛᱚᱞᱮᱠᱟᱧ ᱠᱩᱥᱤᱭᱟᱠᱩᱣᱟ ᱯᱟᱢᱯᱞᱮᱴ ᱦᱟᱹᱠᱩ ᱦᱚᱱ ᱠᱤᱱᱵᱟ ᱢᱟᱫ ᱥᱟᱠᱟᱢ ᱦᱟᱹᱠᱩ ᱦᱚᱠᱚ ᱠᱩᱥᱤᱭᱟᱠᱩᱣᱟ ᱟᱨ ᱦᱚᱸ ᱥᱩᱢᱩᱫᱨᱩᱨᱮᱱ ᱡᱟᱦᱟᱸᱭ ᱠᱟᱴᱠᱚᱢ ᱩᱱᱠᱩ ᱦᱚᱠᱩ ᱠᱩᱥᱤᱭᱟᱠᱩᱣᱟ ᱡᱚᱢ ᱠᱚᱣᱟᱠᱩ ᱟᱨᱚ ᱚᱱᱟ ᱢᱚᱫᱷᱮᱨᱮ ᱟᱭᱢᱟ ᱞᱮᱠᱟᱱ ᱦᱟᱹᱠᱩ ᱢᱮᱱᱟᱜ ᱠᱚᱣᱟ ᱩᱱᱠᱩ ᱠᱩ ᱠᱩᱥᱤᱭᱟᱠᱩ ᱜᱮᱭᱟ